ᱦᱮᱞᱳ ᱦᱮᱸ ᱟᱹᱞᱤᱧ ᱡᱚᱦᱟᱨ ᱜᱮ ᱜᱚᱢᱠᱮ ᱟᱹᱞᱤᱧ ᱫᱚ ᱨᱚᱵᱤᱱᱫᱨᱚ ᱥᱚᱨᱮᱱ ᱞᱤᱧ ᱞᱟᱹᱭᱮᱫᱼᱟ ᱳᱰᱤᱥᱟ ᱠᱷᱚᱱ ᱦᱟᱸᱜ ᱪᱟᱸᱫᱽᱦᱟ ᱟᱛᱳ ᱠᱷᱚᱱ ᱟᱯᱮ ᱥᱮᱫ ᱨᱮ ᱥᱟᱱᱛᱟᱲᱤ ᱚᱞ ᱪᱤᱠᱤ ᱯᱟᱲᱦᱟᱣ ᱵᱟᱵᱚᱱ ᱛᱤᱧ ᱠᱩᱞᱤᱭᱮᱫ ᱵᱤᱱᱟ ᱚᱱᱛᱮ ᱪᱮᱫ ᱞᱮᱠᱟ ᱦᱩᱭᱩᱜ ᱠᱟᱱᱟ ᱦᱮᱸ ᱦᱳᱭ ᱦᱳᱭ ᱴᱷᱤᱠ ᱟᱪᱷᱮ ᱤᱧ ᱟᱫᱚ ᱚᱱᱟ ᱛᱮᱜᱮᱧ ᱞᱟᱹᱞᱟᱹᱭ ᱠᱟᱱᱟ ᱦᱟᱸᱜ ᱚᱱᱠᱟᱜᱮ ᱡᱮᱢᱚᱱ ᱟᱵᱚᱣᱟᱜ ᱟᱲᱟᱝ ᱟᱵᱚᱣᱟᱜ ᱚᱞ ᱪᱤᱠᱤ ᱟᱵᱚᱣᱟᱜ ᱯᱟᱹᱨᱥᱤ ᱡᱮᱢᱚᱱ ᱨᱚᱲ ᱪᱮᱫᱚᱜ ᱢᱟ ᱥᱮᱵᱚᱱ ᱥᱮᱬᱟᱭ ᱢᱟ ᱦᱳᱭ ᱢᱟᱱᱮ ᱰᱮᱵᱽᱱᱟᱜᱽᱨᱤ ᱨᱳᱢᱟᱱ ᱠᱚᱢᱟ ᱡᱚᱛᱚ ᱜᱮᱵᱚᱱ ᱪᱮᱫ ᱮᱜᱼᱟ ᱢᱮᱱᱠᱷᱟᱱ ᱡᱟᱱᱟᱢ ᱟᱲᱟᱝ ᱡᱟᱦᱟᱸ ᱵᱟᱠᱚ ᱞᱟᱹᱭᱟ ᱡᱟᱱᱟᱢ ᱟᱲᱟᱝ ᱡᱩᱫᱤ ᱵᱟᱢ ᱪᱮᱫᱟ ᱚᱱᱟ ᱢᱟ ᱢᱟᱨᱟᱝ ᱠᱟᱛᱷᱟ ᱢᱟ ᱵᱟᱝ ᱠᱟᱱᱟ ᱦᱮᱸ ᱱᱚᱜᱼᱚᱸᱭ ᱟᱪᱪᱷᱟ ᱚᱱᱠᱟ ᱜᱮ ᱡᱚᱯᱲᱟᱣ ᱛᱟᱦᱮᱱ ᱢᱟ ᱟᱹᱞᱤᱧ ᱞᱤᱧ ᱞᱟᱹᱭᱮᱫ ᱡᱮ ᱡᱩᱫᱤ ᱚᱱᱛᱮ ᱨᱮ ᱢᱟᱱᱮ ᱦᱚᱲᱠᱚ ᱵᱟᱠᱚ ᱵᱩᱡᱷᱟᱹᱣ ᱮᱜᱼᱟ ᱥᱮ ᱵᱟᱠᱚ ᱴᱤᱠᱟᱹᱣ ᱫᱟᱲᱮᱭᱟᱜ ᱠᱟᱱᱟ ᱟᱞᱮ ᱴᱷᱮᱡ ᱦᱚᱸ ᱱᱚᱛᱮ ᱠᱷᱚᱱ ᱥᱮᱱ ᱠᱟᱛᱮᱫ ᱜᱚᱲᱚᱞᱤᱧ ᱮᱢᱟ ᱯᱮᱭᱟ ᱜᱚᱲᱚᱞᱮ ᱮᱢᱟ ᱯᱮᱭᱟ ᱵᱩᱡᱷᱟᱹᱜ ᱢᱟ ᱵᱩᱡᱷᱟᱹᱣ ᱢᱟ ᱟᱜᱟᱢ ᱱᱟᱜᱟᱢ ᱫᱤᱱ ᱦᱤᱞᱳᱜ ᱡᱮᱢᱚᱱ ᱟᱵᱚ ᱨᱤᱱ ᱜᱤᱫᱽᱨᱟᱹ ᱵᱮᱥ ᱠᱚ ᱩᱭᱦᱟᱹᱨ ᱢᱟ ᱡᱮ ᱱᱚᱝᱠᱟᱱᱟᱜ ᱥᱤᱠᱠᱷᱟ ᱠᱚ ᱧᱟᱢ ᱢᱟ ᱡᱟᱦᱟᱸ

ᱦᱳᱭ ᱦᱳᱭ ᱦᱳᱭ ᱦᱳᱭ ᱦᱮᱸ ᱦᱳᱭ ᱚᱱᱟᱜᱮ ᱟᱹᱞᱤᱧ ᱦᱚᱸ ᱞᱟᱹᱭ ᱟᱨ ᱚᱱᱟᱜᱮ ᱠᱩᱞᱤ ᱦᱟᱸᱜ ᱟᱫᱚ ᱚᱱᱟ ᱫᱤᱭᱮ ᱠᱟᱹᱴᱤᱡ ᱟᱵᱮᱱ ᱴᱷᱮᱱ ᱩᱯᱨᱩᱢ ᱛᱟᱦᱮᱸ ᱠᱟᱱᱟ ᱛᱚ ᱦᱟᱱᱮ ᱞᱟᱦᱟ ᱟᱹᱰᱤ ᱥᱮᱫᱟᱭ ᱨᱮ ᱦᱟᱸᱜ ᱵᱚᱱ ᱧᱟᱯᱟᱢ ᱞᱮᱱᱟ ᱯᱷᱳᱱ ᱱᱟᱢᱵᱟᱨ ᱟᱪᱷᱟ ᱚᱱᱟ ᱫᱤᱜᱮ ᱟᱫᱚ ᱩᱭᱦᱟᱹᱨ ᱜᱚᱫ ᱮᱱᱟ ᱱᱚᱛᱮ ᱢᱟ ᱪᱟᱞᱟᱜ ᱠᱟᱱᱟᱞᱤᱧ ᱦᱟᱯᱮ ᱥᱮ ᱚᱱᱛᱮ ᱩᱭᱦᱟᱹᱨᱚᱜᱼᱟ ᱥᱮ ᱵᱟᱝ ᱚᱱᱛᱮ ᱠᱚ ᱴᱷᱤᱠᱟᱹ ᱭᱟᱥᱮ ᱵᱟᱝ ᱚᱱᱟ ᱫᱤᱭᱮ ᱦᱟᱸᱜ ᱟᱹᱞᱤᱧ ᱟᱹᱵᱤᱱ ᱠᱟᱹᱴᱤᱡ ᱯᱷᱳᱱ ᱜᱚᱫ ᱠᱮᱜᱼᱟ ᱞᱤᱧ ᱯᱷᱳᱱ ᱠᱟᱛᱮ ᱞᱤᱧ ᱵᱟᱲᱟᱭ ᱥᱟᱱᱟ ᱠᱮᱫ ᱞᱤᱧᱟ ᱦᱮᱸ ᱦᱮᱸ ᱫᱚᱨᱠᱟᱨᱟ ᱱᱚᱣᱟ ᱡᱤᱱᱤᱥ ᱨᱮ ᱢᱟᱱᱮ ᱨᱟᱹᱥᱠᱟᱹ ᱢᱮᱱᱟᱜᱼᱟ ᱟᱹᱞᱤᱧᱟᱜ ᱢᱤᱫᱴᱮᱡ ᱡᱩᱞᱩᱝ ᱢᱮᱱᱟᱜᱼᱟ ᱜᱤᱫᱽᱨᱟᱹ ᱡᱮᱢᱚᱱ ᱢᱟᱲᱟᱝ ᱥᱮᱫ ᱠᱚ ᱪᱟᱞᱟᱜ ᱢᱟ ᱱᱚᱣᱟ ᱵᱟᱵᱚᱫ ᱛᱮ ᱚᱱᱟᱜᱮ ᱟᱹᱞᱤᱧᱟᱜ ᱟᱹᱰᱤ ᱠᱷᱚᱡᱽ ᱜᱳᱴᱟ ᱞᱤᱧ ᱦᱟᱛᱟᱣᱟ ᱱᱚᱰᱮ ᱵᱟᱝᱟ ᱟᱹᱵᱤᱱ ᱥᱩᱢᱩᱝ ᱫᱚ ᱵᱟᱝᱟ ᱟᱨᱚ ᱮᱴᱟᱜ ᱠᱚᱨᱮᱜ ᱦᱚᱸ ᱵᱚᱦᱩᱫ ᱱᱟᱯᱟᱭᱟ ᱱᱚᱣᱟ ᱵᱟᱵᱚᱫ ᱛᱮ ᱵᱚᱦᱩᱫ ᱦᱟᱱᱟ ᱱᱚᱣᱟ ᱢᱮᱦᱱᱚᱛ ᱦᱩᱭᱩᱜ ᱠᱟᱱᱟ ᱚᱱᱟ ᱫᱤᱭᱮ ᱟᱹᱞᱤᱧ ᱴᱷᱮᱱ ᱦᱳᱭ ᱤᱧᱟᱹᱜ ᱞᱟᱹᱭ ᱫᱚ ᱢᱟᱱᱮ ᱪᱮᱫ ᱞᱮᱠᱟ ᱚᱞ ᱪᱤᱠᱤ ᱢᱟᱲᱟᱝ ᱚᱜ ᱢᱟ ᱯᱟᱹᱨᱥᱤ ᱟᱵᱚᱣᱟᱜ ᱢᱟᱲᱟᱝ ᱚᱜ ᱢᱟ ᱥᱟᱱᱛᱟᱲ ᱫᱚ ᱥᱟᱱᱛᱟᱲ ᱵᱚᱱ ᱩᱯᱨᱩᱢᱚᱜ ᱢᱟ ᱛᱚᱵᱮ ᱱᱟᱥᱮ ᱠᱚ ᱴᱷᱤᱠᱟᱹᱭᱟ ᱵᱟᱝ ᱱᱩᱠᱩᱣᱟᱜ ᱦᱚᱸ ᱡᱩᱢᱤᱫ ᱫᱟᱲᱮ ᱢᱮᱱᱟᱜᱼᱟ ᱢᱮᱱᱛᱮ ᱦᱮᱸ ᱦᱮᱸ ᱦᱮᱸ ᱦᱮᱸ ᱦᱳᱭ ᱚᱱᱟ ᱢᱟ ᱡᱚᱛᱚᱣᱟᱜ ᱜᱮᱢ ᱠᱩᱞᱤ ᱠᱤᱫᱤᱧ ᱦᱮᱸ ᱧᱮᱞᱵᱤᱱ ᱠᱟᱛᱷᱟ ᱨᱮᱜᱮ ᱢᱮᱱᱟᱜᱼᱟ ᱱᱤᱡᱮᱨᱟᱜ ᱨᱚᱲ ᱫᱚ ᱛᱤᱥᱦᱚᱸ ᱟᱞᱚᱢ ᱟᱫᱟ ᱱᱤᱡᱮᱨᱟᱜ ᱨᱚᱲ ᱫᱚ ᱦᱮᱸ ᱦᱮᱸ ᱪᱮᱫ ᱠᱟ ᱵᱟᱝ ᱚᱱᱠᱟᱱ ᱠᱟᱛᱷᱟ ᱠᱟᱱ ᱜᱮᱭᱟ ᱱᱤᱡᱮᱨᱟᱜ ᱡᱤᱱᱤᱥ ᱠᱷᱚᱱ ᱫᱚ ᱡᱟᱦᱟᱸ ᱛᱤᱱᱟᱹᱜ ᱴᱷᱤᱠ ᱜᱮᱭᱟ ᱛᱚᱵᱮ ᱴᱷᱤᱠ ᱜᱮᱭᱟ ᱜᱚᱢᱠᱮ ᱛᱮᱦᱤᱧ ᱫᱚ ᱤᱱᱠᱟᱹ ᱜᱮᱞᱟᱝ ᱨᱚᱯᱚᱲᱟ ᱟᱨ ᱢᱤᱫ ᱫᱤᱱ ᱞᱟᱝ ᱨᱚᱯᱚᱲᱟ ᱦᱟᱸᱜ ᱢᱟᱱᱮ ᱠᱟᱹᱴᱤᱡ ᱤᱭᱟᱹ ᱠᱚ ᱤᱭᱟᱹᱜ ᱠᱟᱱᱟ ᱢᱟ ᱛᱚᱵᱮ ᱜᱚᱢᱠᱮ ᱡᱚᱦᱟᱨ ᱜᱮ ᱦᱮᱸ ᱦᱮᱸ ᱦᱮᱸ ᱡᱚᱦᱟᱨ ᱡᱚᱦᱟᱨ ᱡᱚᱦᱟᱨ ᱴᱷᱤᱠ ᱴᱷᱤᱠ